ᱢᱤᱫ ᱫᱤᱱ ᱦᱤᱞᱳᱜ ᱱᱚᱝᱠᱟᱱ ᱯᱨᱤᱥᱛᱷᱤᱛᱤ ᱨᱤᱧ ᱯᱟᱲᱟᱣ ᱞᱮᱱᱟ ᱡᱮ ᱮᱱᱦᱤᱞᱳᱜ ᱢᱮᱛᱟ ᱫᱤᱧ ᱟᱭ ᱤᱧ ᱵᱳᱱ ᱡᱮ ᱫᱟᱫᱟ ᱤᱧᱟᱹᱜ ᱩᱱ ᱜᱮᱛ ᱠᱟᱛᱤᱧ ᱢᱮ ᱵᱮᱥ ᱴᱷᱤᱠ ᱜᱮᱭᱟ ᱤᱧ ᱢᱮᱱ ᱫᱟᱹᱧ ᱜᱮᱛ ᱠᱟᱛᱟᱢ ᱜᱮ ᱟᱫᱚ ᱜᱮᱛ ᱮᱜ ᱠᱟᱱ ᱛᱟᱸᱦᱮ ᱱᱟᱧ ᱜᱮᱛ ᱜᱮᱛ ᱛᱮ ᱟᱹᱰᱤ ᱜᱟᱱ ᱜᱤᱧ ᱠᱷᱟᱴᱚ ᱠᱮᱫ ᱛᱟᱭᱟ ᱛᱟᱨᱯᱚᱨᱮᱧ ᱢᱮᱛᱟ ᱫᱮᱭᱟ ᱡᱮ ᱦᱮᱸ ᱜᱮᱛ ᱠᱮᱫ ᱛᱟᱢᱟᱧ ᱦᱩᱭᱮᱱᱟ ᱟᱨ ᱩᱱᱤ ᱫᱚ ᱢᱮᱛᱟ ᱫᱤᱧ ᱛᱟᱸᱦᱮ ᱱ ᱟᱭ ᱩᱵ ᱥᱚᱢᱟᱱ ᱟᱨ ᱤᱧ ᱫᱚ ᱟᱭᱢᱟ ᱜᱟᱱ ᱜᱤᱧ ᱠᱷᱟᱴᱚ ᱟᱠᱟᱫ ᱛᱟᱸᱦᱮᱱᱟ ᱡᱚᱠᱷᱚᱱ ᱩᱱᱤ ᱟᱨᱥᱤ ᱨᱮ ᱧᱮᱞ ᱠᱮᱫᱟᱭ ᱡᱮ ᱟᱭᱢᱟᱭ ᱠᱷᱟᱴᱚ ᱟᱠᱟᱫ ᱛᱤᱧᱟ ᱮᱸᱫᱽᱨᱮ ᱨᱮ ᱨᱟᱸᱜᱟᱣ ᱛᱮ ᱨᱟᱨᱟᱜ ᱞᱟᱜᱟᱣ ᱮᱱᱟᱭ ᱟᱨᱮ ᱢᱤᱛᱟᱹᱧ ᱠᱟᱱᱟ ᱩᱱᱟᱹᱜ ᱜᱟᱱ ᱫᱚ ᱩᱵ ᱜᱮᱫ ᱵᱟᱹᱧ ᱢᱮᱛᱟᱜ ᱢᱮ ᱛᱟᱸᱦᱮᱱᱟ ᱪᱮᱫᱟᱜ ᱮᱢ ᱜᱮᱫ ᱠᱮᱜ ᱛᱤᱧᱟ ᱩᱱᱟᱹᱜ ᱮ ᱮᱜᱮᱨ ᱠᱤᱫᱤᱧᱟ ᱟᱹᱰᱤ ᱵᱟᱹᱲᱤᱡ ᱤᱧ ᱵᱩᱡ ᱠᱮᱫᱟ ᱠᱤᱱᱛᱩ ᱩᱱᱤ ᱠᱩᱥᱤ ᱦᱚᱪᱚ ᱞᱟᱹᱜᱤᱫ ᱛᱮ ᱤᱧ ᱦᱚᱸ ᱵᱟᱡᱟᱨ ᱤᱧ ᱪᱟᱞᱟᱣ ᱮᱱᱟ ᱟᱨ ᱦᱮᱭᱟᱨ ᱠᱮᱥᱠᱤᱝ ᱚᱭᱮᱞ ᱤᱧ ᱟᱹᱜᱩ ᱠᱮᱫᱟ ᱟᱨ ᱤᱧ ᱮᱢᱟ ᱫᱮᱭᱟ ᱮᱢ ᱠᱟᱛᱮᱜ ᱚᱱᱟ ᱵᱮᱵᱚᱦᱟᱨ ᱠᱮᱫᱟᱭ ᱠᱤᱪᱷᱩ ᱫᱤᱱ ᱯᱚᱨ ᱟᱨᱦᱚᱸ ᱚᱱᱠᱟ ᱞᱟᱹᱴᱩᱭᱮᱱ ᱛᱟᱭᱟ ᱛᱚᱠᱷᱚᱱ ᱚᱱᱰᱮ ᱵᱩᱡ ᱮᱫᱟᱭ ᱟᱨᱮ ᱢᱮᱛᱟ ᱫᱤᱧᱟᱭ ᱡᱮ ᱫᱟᱫᱟ ᱮᱱᱦᱤᱞᱳᱜ ᱤᱧ ᱮᱜᱮᱨ ᱠᱮᱜ ᱢᱮᱭᱟ ᱟᱹᱰᱤ ᱵᱟᱹᱲᱤᱡ ᱮᱢ ᱵᱩᱡ ᱠᱮᱫᱟ ᱠᱤᱱᱛᱩ ᱤᱧ ᱦᱚᱸ ᱟᱹᱰᱤ ᱟᱸᱴ ᱜᱤᱧ ᱡᱷᱩᱠ ᱞᱮᱱᱟ ᱟᱞᱟᱢ ᱢᱚᱱᱮᱭᱟ ᱪᱮᱫ ᱜᱮ ᱤᱧᱟᱹᱜ ᱩᱵ ᱢᱟ ᱦᱟᱨᱟᱭᱮᱱ ᱛᱤᱧᱟ ᱠᱤᱱᱛᱩ ᱟᱢᱟᱜ ᱢᱚᱱᱮᱧ ᱫᱩᱠ ᱠᱮᱫᱟ